ᱥᱤᱢ ᱜᱮᱰᱮ ᱯᱷᱟᱨᱟᱢ ᱨᱮ ᱟᱡᱟᱨ ᱵᱮᱢᱟᱨ ᱫᱚ ᱵᱟᱭ ᱦᱤᱡᱩᱜᱼᱟ ᱚᱱᱟ ᱫᱚ ᱟᱯᱱᱟᱨ ᱪᱮᱛᱟᱱ ᱨᱮ ᱟᱯᱱᱟᱨ ᱡᱟᱦᱟᱸ ᱛᱤᱱᱟᱹᱜ ᱡᱳᱜᱟᱣ ᱡᱚᱛᱚᱱ ᱨᱮᱢ ᱫᱚᱦᱚ ᱠᱚᱣᱟ ᱩᱱᱟᱹᱜ ᱜᱮ ᱩᱱᱠᱩ ᱫᱚ ᱱᱟᱯᱟᱭ ᱨᱮᱠᱚ ᱛᱟᱦᱮᱱᱟ ᱡᱮᱢᱚᱱ ᱩᱱᱠᱩ ᱚᱸᱡᱨᱟ ᱱᱟᱠᱷᱨᱟ ᱟᱞᱚᱢ ᱡᱚᱢ ᱦᱚᱪᱚ ᱟᱠᱚᱣᱟ

ᱟᱠᱚ ᱛᱟᱦᱮᱱ ᱜᱚᱲᱟ ᱟᱨ ᱵᱟᱝᱢᱟ ᱚᱲᱟᱜ ᱦᱚᱸ ᱱᱟᱯᱟᱭ ᱫᱚᱦᱚ ᱞᱮᱠᱷᱟᱱ ᱜᱮ ᱨᱳᱜᱽ ᱟᱡᱟᱨ ᱵᱮᱢᱟᱨ ᱫᱚ ᱪᱮᱫ ᱦᱚᱸ ᱵᱟᱭ ᱦᱤᱡᱩᱜᱼᱟ ᱨᱳᱜᱽ ᱟᱡᱟᱨ ᱵᱮᱢᱟᱨ ᱫᱚ ᱚᱱᱟ ᱠᱷᱟᱹᱛᱤᱨ ᱜᱮ ᱦᱤᱡᱩᱜᱼᱟ ᱩᱱᱠᱩ ᱟᱲᱟᱜ ᱜᱤᱰᱤ ᱠᱟᱠᱚᱣᱟ ᱛᱟᱦᱮᱱ ᱞᱮᱠᱟᱱ ᱴᱷᱟᱶ ᱨᱮ ᱵᱟᱢ ᱫᱚᱦᱚ ᱠᱚᱣᱟ ᱟᱨ ᱟᱠᱚ ᱡᱚᱢᱟᱜ ᱞᱮᱠᱟᱱᱟᱜ ᱵᱟᱢ ᱡᱚᱢ ᱦᱚᱪᱚᱣᱟᱠᱚᱣᱟ ᱮᱱᱠᱷᱟᱱ ᱫᱚ ᱩᱱᱠᱩ ᱴᱷᱮᱱ ᱨᱳᱜᱽ ᱟᱡᱟᱨ ᱵᱮᱢᱟᱨ ᱦᱤᱡᱩᱜ ᱜᱮᱭᱟ ᱟᱫᱚ ᱚᱱᱟᱛᱮ ᱤᱧᱟᱹᱜ ᱢᱮᱱ ᱡᱟᱦᱟᱸᱭ ᱡᱟᱦᱟᱸᱭ ᱡᱚᱢᱟ ᱡᱟᱦᱟᱸᱭ ᱡᱟᱦᱟᱸ ᱞᱮᱠᱟᱱ ᱡᱟᱭᱜᱟᱨᱮ ᱛᱟᱦᱮᱱ ᱥᱟᱱᱟᱭᱮᱭᱟ ᱟᱨᱮ ᱛᱟᱦᱮᱱᱟ ᱚᱱᱠᱟᱱ ᱡᱟᱭᱜᱟ ᱨᱮᱜᱮᱢ ᱫᱚᱦᱚ ᱞᱮᱠᱷᱟᱱ ᱫᱚ ᱩᱱᱤᱫᱚ ᱨᱳᱜᱽ ᱟᱡᱟᱨ ᱵᱮᱢᱟᱨ ᱠᱷᱚᱱ ᱫᱚ ᱥᱟᱺᱜᱤᱧ ᱨᱮ ᱛᱟᱦᱮᱱᱟᱭ ᱟᱨ ᱨᱳᱜ ᱟᱡᱟᱨ ᱵᱮᱢᱟᱨ ᱫᱚ ᱟᱡ ᱛᱮᱫᱚ ᱵᱟᱭ ᱦᱤᱡᱩᱜᱼᱟ ᱡᱚᱢ ᱧᱩ ᱠᱟᱪᱨᱟ ᱛᱟᱦᱮᱱᱟ ᱟᱨ ᱵᱟᱝᱠᱷᱟᱱ ᱴᱷᱟᱶ ᱵᱮᱥ ᱴᱷᱟᱶ ᱡᱩᱫᱤ ᱵᱟᱭ ᱛᱟᱦᱮᱱᱟ ᱮᱱᱠᱷᱟᱱ ᱚᱱᱟ ᱛᱮᱦᱚᱸ ᱠᱚ ᱨᱳᱜᱽ ᱟᱡᱟᱨ ᱵᱮᱢᱟᱨᱚᱜᱼᱟ ᱟᱨ ᱨᱳᱜ ᱟᱡᱟᱨ ᱵᱮᱢᱟᱨ ᱡᱩᱫᱤ ᱦᱚᱸ ᱵᱟᱭ ᱪᱟᱱᱥ ᱧᱟᱢ ᱠᱮᱫ ᱠᱚᱣᱟ ᱮᱱᱠᱷᱟᱱ ᱫᱚ ᱚᱱᱟ ᱞᱟᱹᱜᱤᱫᱼᱛᱮ ᱥᱚᱨᱠᱟᱨᱤ ᱵᱤᱵᱷᱟᱜ ᱠᱷᱚᱱᱟᱜ ᱟᱭᱢᱟ ᱰᱟᱠᱛᱚᱨ ᱠᱚ ᱢᱮᱱᱟᱜ ᱠᱚᱣᱟ ᱟᱫᱚ ᱩᱱᱠᱩ ᱫᱚ ᱚᱠᱚᱭ ᱚᱠᱟ ᱵᱤᱵᱷᱟᱜ ᱨᱮᱱ ᱠᱟᱱᱟ ᱠᱚ ᱚᱱᱟ ᱞᱮᱠᱟᱱ ᱴᱷᱟᱶ ᱨᱮᱜᱮ ᱢᱮᱱᱟᱜ ᱠᱚᱣᱟ ᱟᱨ ᱩᱱᱠᱩ ᱚᱱᱮᱢ ᱵᱟᱲᱟᱭ ᱦᱚᱪᱚ ᱞᱮᱠᱚ ᱠᱷᱟᱱ ᱫᱚ ᱩᱱᱠᱩ ᱟᱠᱚ ᱚᱠᱚᱭ ᱚᱠᱟᱞᱮᱠᱟ ᱵᱮᱢᱟᱨᱚᱜ ᱠᱟᱱᱟ ᱵᱮᱢᱟᱨ ᱚᱠᱟ ᱠᱷᱚᱱᱟᱜ ᱦᱤᱡᱩᱜ ᱠᱟᱱᱟ ᱚᱱᱟ ᱦᱚᱸᱠᱚ ᱞᱟᱹᱭ ᱫᱟᱲᱮᱭᱟᱵᱚᱱᱟ ᱟᱨ ᱚᱱᱟ ᱨᱮᱱᱟᱜ ᱱᱟᱯᱟᱭ ᱦᱚᱨ ᱰᱟᱦᱟᱨ ᱦᱚᱸ ᱩᱱᱠᱩ ᱜᱮᱠᱚ ᱞᱟᱹᱭᱟᱵᱚᱱᱟ